ᱤᱧ ᱯᱨᱤᱭᱟᱝᱠᱟ ᱴᱩᱰᱩ ᱟᱛᱳ ᱫᱚ ᱯᱟᱺᱰᱩ ᱜᱤᱛᱤᱡ ᱤᱧ ᱠᱟᱹᱴᱤᱡ ᱠᱷᱚᱱᱜᱮ ᱤᱥᱤᱱ ᱵᱟᱥᱟᱝ ᱟᱹᱰᱤ ᱠᱩᱥᱤᱭᱟᱜᱼᱟ ᱟᱨ ᱠᱟᱹᱴᱤᱡ ᱠᱷᱚᱱ ᱫᱚ ᱤᱧ ᱟᱭᱳ ᱴᱷᱮᱱ ᱠᱷᱚᱱ ᱜᱤᱧ ᱪᱮᱫ ᱠᱟᱱᱟ ᱤᱥᱤᱱ ᱵᱟᱥᱟᱝ ᱫᱟᱠᱟ ᱩᱛᱩ ᱠᱚᱫᱚ ᱟᱨ ᱚᱱᱟ ᱵᱟᱫ ᱨᱮ ᱱᱮᱛᱟᱨ ᱢᱟᱨᱟᱝ ᱠᱟᱛᱮ ᱤᱭᱩᱴᱩᱵᱽ ᱨᱮ ᱧᱮᱞ ᱠᱟᱛᱮ ᱟᱭᱢᱟ ᱞᱮᱠᱟᱱ ᱡᱚᱢᱼᱧᱩ ᱵᱮᱱᱟᱣ ᱠᱚ ᱤᱥᱤᱱ ᱵᱟᱥᱟᱝ ᱠᱚᱧ ᱪᱮᱫ ᱟᱠᱟᱫᱟ ᱟᱨ ᱡᱟᱦᱟᱸ ᱛᱤᱥ ᱜᱮ ᱚᱲᱟᱜ ᱨᱮ ᱯᱮᱲᱟ ᱠᱚᱠᱚ ᱦᱤᱡᱩᱜᱼᱟ ᱩᱱ ᱥᱚᱢᱚᱭ ᱟᱭᱳ ᱛᱟᱠᱚ ᱢᱤᱛᱟᱹᱧᱟ ᱠᱚ ᱢᱟ ᱵᱤᱴᱤ ᱟᱢ ᱜᱮ ᱩᱛᱩ ᱫᱟᱠᱟᱭ ᱛᱟᱵᱚᱱ ᱢᱮ ᱟᱢᱫᱚ ᱟᱹᱰᱤ ᱵᱷᱟᱹᱜᱤᱢ ᱤᱥᱤᱱ ᱫᱟᱲᱮᱭᱟᱜᱼᱟ ᱩᱛᱩ ᱠᱚ ᱟᱹᱰᱤ ᱵᱷᱟᱹᱜᱤᱢ ᱩᱛᱩ ᱫᱟᱲᱮᱭᱟᱜᱼᱟ ᱚᱱᱟ ᱞᱟᱹᱜᱤᱫ ᱛᱮ ᱤᱧ ᱜᱮᱠᱚ ᱢᱮᱛᱟ ᱤᱧᱟᱹ ᱟᱨ ᱤᱧ ᱡᱚᱵᱠᱤ ᱩᱛᱩᱭᱟᱹᱧ ᱚᱱᱟ ᱩᱛᱩ ᱡᱚᱢ ᱠᱟᱛᱮ ᱡᱚᱛᱚ ᱦᱚᱲ ᱠᱚ ᱞᱟᱹᱭᱟ ᱠᱤ ᱟᱹᱰᱤ ᱥᱤᱵᱤᱞᱮᱢ ᱩᱛᱩ ᱠᱟᱜᱼᱟ ᱟᱨ ᱤᱧ ᱡᱚᱛᱚ ᱞᱮᱠᱟᱱ ᱤᱥᱤᱱ ᱵᱟᱥᱟᱝ ᱤᱧ ᱵᱟᱲᱟᱭᱟ ᱫᱟᱠᱟ ᱤᱥᱤᱱ ᱦᱚᱸᱧ ᱵᱟᱲᱟᱭᱟ ᱩᱛᱩ ᱦᱚᱸᱧ ᱩᱛᱩ ᱫᱟᱲᱮᱭᱟᱜᱼᱟ ᱟᱲᱟᱜ ᱦᱚᱸᱧ ᱩᱛᱩ ᱫᱟᱲᱮᱭᱟᱜ ᱜᱮᱭᱟ ᱟᱲᱟᱜ ᱵᱷᱟᱹᱡᱤ ᱡᱤᱞ ᱵᱷᱟᱹᱡᱤ ᱦᱟᱹᱠᱩ ᱵᱷᱟᱹᱡᱤ ᱟᱨ ᱚᱱᱟ ᱥᱟᱶᱛᱮ ᱥᱚᱵᱽᱡᱤ ᱨᱮ ᱟᱹᱞᱩ ᱫᱟᱹᱞ ᱠᱚᱦᱚᱸᱧ ᱩᱛᱩ ᱫᱟᱲᱮᱭᱟᱜ ᱜᱮᱭᱟ ᱟᱲᱟᱜ ᱩᱛᱩ ᱥᱚᱢᱚᱭ ᱫᱚ ᱢᱟᱲᱟᱝ ᱥᱩᱱᱩᱢᱤᱧ ᱮᱢᱼᱟ ᱪᱮᱞᱟᱝ ᱨᱮ ᱟᱨ ᱚᱱᱟ ᱵᱟᱫ ᱨᱮ ᱟᱲᱟᱜ ᱠᱚᱧ ᱠᱷᱟᱡᱚᱭᱟ ᱚᱱᱟ ᱥᱩᱱᱩᱢ ᱨᱮ ᱟᱲᱟᱜ ᱤᱧ ᱵᱷᱟᱹᱡᱤᱭᱟ ᱟᱨ ᱚᱱᱟ ᱛᱟᱭᱚᱢᱤᱧ ᱤᱥᱤᱱ ᱦᱚᱪᱚᱜᱼᱟ ᱚᱱᱠᱟᱜᱮ ᱦᱟᱹᱠᱩ ᱠᱚᱦᱚᱸ ᱢᱟᱲᱟᱝ ᱥᱩᱱᱩᱢᱨᱮ ᱵᱷᱟᱹᱜᱤ ᱴᱷᱤᱠᱤᱧ ᱵᱷᱟᱹᱡᱤ ᱠᱚᱣᱟ ᱟᱨ ᱛᱟᱭᱚᱢ ᱛᱮ ᱢᱚᱥᱞᱟ ᱠᱚ ᱨᱟᱹᱥᱩᱱ ᱮᱢᱟᱱ ᱛᱮᱢᱟᱱ ᱞᱟᱜᱟᱣ ᱠᱟᱛᱮ ᱤᱧ ᱦᱮᱰᱮᱡ ᱟᱬᱜᱚᱣᱟ ᱟᱨ ᱤᱧᱟᱹᱜ ᱤᱥᱤᱱᱟᱜ ᱩᱛᱩ ᱫᱟᱠᱟ ᱡᱟᱦᱟᱸᱭ ᱡᱚᱢ ᱞᱮᱠᱷᱟᱱ ᱛᱤᱥᱦᱚᱸ ᱵᱟᱭ ᱦᱤᱲᱤᱧ ᱫᱟᱲᱮᱭᱟᱜᱼᱟ ᱚᱱᱟᱛᱮ ᱯᱮᱲᱟ ᱠᱚᱠᱚ ᱦᱤᱡᱩᱜ ᱡᱚᱠᱷᱚᱱ ᱫᱚ ᱤᱧᱜᱮ ᱤᱥᱤᱱ ᱵᱟᱥᱟᱝ ᱠᱟᱛᱮ ᱤᱧ ᱵᱮᱵᱚᱦᱟᱨ ᱠᱚᱣᱟ